ᱤᱧ ᱱᱤᱛ ᱦᱚᱸᱧ ᱫᱤᱥᱟᱹᱭᱟ ᱠᱟᱹᱴᱤᱡ ᱨᱮ ᱡᱚᱠᱷᱚᱱ ᱤᱥᱠᱩᱞ ᱨᱮ ᱞᱮ ᱯᱟᱲᱦᱟᱜ ᱠᱟᱱ ᱛᱟᱦᱮᱱᱟ ᱛᱚᱠᱷᱚᱱ ᱠᱷᱟᱛᱟ ᱚᱲᱮᱡ ᱠᱟᱛᱮ ᱠᱟᱜᱚᱡᱽ ᱨᱮᱭᱟᱜ ᱱᱟᱹᱣᱠᱟᱹ ᱟᱨ ᱡᱟᱦᱟᱡ ᱞᱮ ᱵᱮᱱᱟᱣ ᱮᱫ ᱠᱟᱱ ᱛᱟᱦᱮᱱᱟ ᱟᱨ ᱦᱟᱥᱟ ᱨᱮᱱ ᱯᱩᱛᱩᱞ ᱞᱮ ᱵᱮᱱᱟᱣ ᱮᱫᱠᱚ ᱛᱟᱦᱮᱜᱼᱟ ᱟᱨ ᱦᱟᱥᱟ ᱨᱮᱱ ᱦᱟᱥᱟ ᱨᱮᱭᱟᱜ ᱠᱟᱸᱰᱟ ᱵᱟᱹᱴᱤ ᱛᱷᱟᱹᱨᱤ ᱞᱮ ᱵᱮᱱᱟᱣ ᱮᱫᱠᱟᱱ ᱛᱟᱦᱮᱫᱼᱟ

ᱠᱟᱜᱚᱡᱽ ᱨᱮᱭᱟᱜ ᱵᱟᱦᱟ ᱞᱮ ᱵᱮᱱᱟᱣ ᱮᱫᱠᱟᱱ ᱛᱟᱦᱮᱫᱼᱟ ᱚᱱᱟ ᱠᱚᱧ ᱫᱤᱥᱟᱹ ᱞᱮᱠᱷᱟᱱ ᱟᱹᱰᱤ ᱨᱟᱹᱥᱠᱟᱹ ᱜᱮᱧ ᱟᱹᱭᱠᱟᱹᱣᱟ ᱠᱟᱹᱴᱤᱡ ᱵᱤᱫᱟᱹᱞ ᱨᱮᱭᱟᱜ ᱠᱟᱛᱷᱟᱧ ᱩᱭᱦᱟᱹᱨ ᱞᱮᱠᱷᱟᱱ ᱟᱹᱰᱤ ᱨᱟᱹᱥᱠᱟᱹ ᱜᱮᱧ ᱟᱹᱭᱠᱟᱹᱣᱟ